ᱤᱧᱟᱹ ᱠᱷᱮᱞ ᱫᱚ ᱟᱭᱢᱟ ᱰᱷᱮᱨ ᱜᱮ ᱢᱮᱱᱟᱜᱼᱟ ᱛᱚ ᱯᱷᱩᱴᱵᱚᱞ ᱠᱤᱨᱠᱮᱴ ᱵᱷᱚᱞᱤ ᱵᱚᱞ ᱟᱨ ᱠᱟᱵᱟᱰᱤ ᱥᱮ ᱦᱩᱞᱥᱮᱞ ᱦᱚᱸᱧ ᱚᱨᱚᱝ ᱜᱮᱭᱟ ᱟᱨ ᱠᱳᱪ ᱦᱚᱸᱧ ᱵᱮᱱᱟᱜ ᱜᱮᱭᱟ ᱟᱨ

ᱠᱤᱱᱛᱩᱢ ᱚᱱᱟᱠᱚ ᱢᱚᱫᱽᱫᱷᱮ ᱨᱮ ᱤᱱᱟᱹ ᱴᱷᱤᱨ ᱠᱷᱮᱞᱳᱰ ᱢᱚᱫᱽᱫᱷᱮ ᱨᱮᱫᱚ ᱡᱚᱛᱚ ᱫᱚ ᱥᱚᱨᱮᱥ ᱠᱷᱮᱞᱳᱰ ᱫᱚ ᱵᱟᱝ ᱠᱟᱱ ᱛᱤᱧᱟᱹ ᱤᱧᱟᱹᱧ ᱥᱚᱨᱮᱥ ᱠᱷᱮᱞᱳᱰ ᱫᱚ ᱢᱟᱱᱮ ᱯᱷᱩᱴᱵᱚᱞ ᱟᱨ ᱚᱱᱟ ᱨᱮᱫᱚ ᱢᱟᱱᱮ ᱠᱷᱮᱞᱳᱰ ᱦᱚᱸ ᱢᱚᱡᱽ ᱜᱮᱧ ᱫᱟᱲᱮᱭᱟᱜᱼᱟ ᱟᱨ ᱢᱟᱱᱮ ᱯᱷᱳᱱ ᱠᱟᱛᱮ ᱦᱚᱸ ᱦᱚᱠᱚ ᱤᱫᱤᱧ ᱜᱮᱭᱟ ᱛᱚ ᱟᱨ ᱯᱟᱭᱥᱟ ᱦᱚᱸᱧ ᱦᱟᱛᱟᱣ ᱜᱮᱭᱟ ᱪᱮᱫᱟᱜ ᱡᱮ ᱤᱧᱫᱚ ᱢᱟᱱᱮ ᱢᱚᱡᱽ ᱜᱮᱧ ᱠᱷᱮᱞᱳᱰ ᱫᱟᱲᱮᱜᱼᱟ ᱟᱨ ᱚᱱᱟ ᱠᱷᱟᱹᱛᱤᱨ ᱛᱮ ᱯᱟᱭᱥᱟ ᱦᱚᱸᱧ ᱦᱟᱛᱟᱣ ᱜᱮᱭᱟ ᱰᱷᱮᱨ ᱜᱤ ᱟᱨ ᱪᱮᱫᱟᱜ ᱡᱮ ᱤᱧᱫᱚ ᱚᱱᱟᱠᱚ ᱛᱮᱜᱮ ᱤᱧᱟᱹᱜ ᱢᱟᱱᱮ ᱚᱲᱟᱜ ᱨᱮ ᱥᱚᱝᱥᱟᱨ ᱪᱟᱞᱟᱜ ᱠᱟᱱ ᱛᱤᱧᱟᱹ ᱟᱨ ᱚᱱᱟ ᱠᱷᱮᱞᱳᱰ ᱜᱮ ᱤᱧᱫᱚ ᱢᱚᱡᱽ ᱤᱧ ᱟᱹᱭᱠᱟᱹᱣᱟ ᱚᱱᱟᱛᱮ ᱤᱧᱫᱚ ᱯᱷᱩᱴᱵᱚᱞ ᱠᱷᱮᱞᱳᱰ ᱫᱚ ᱟᱹᱰᱤᱧ ᱠᱩᱥᱤᱭᱟᱜᱼᱟ